ᱯᱩᱨᱩᱞᱤᱭᱟᱹ ᱯᱩᱨᱩᱞᱤᱭᱟᱹ ᱡᱮᱞᱟ ᱨᱮ ᱫᱚ ᱟᱹᱰᱤ ᱟᱹᱰᱤ ᱟᱭᱢᱟ ᱡᱮᱞᱟ ᱠᱷᱚᱱ ᱵᱷᱮᱜᱟᱨ ᱜᱮᱭᱟ ᱪᱮᱫᱟᱜ ᱥᱮ ᱦᱚᱸᱜᱼᱚᱭ ᱟᱡᱳᱫᱤᱭᱟᱹ ᱦᱚᱸᱜᱼᱚᱭ ᱟᱡᱳᱫᱤᱭᱟᱹ ᱵᱩᱨᱩ ᱵᱚᱱ ᱟᱸᱡᱚᱢᱟᱠᱟᱫ ᱜᱮᱭᱟ ᱟᱡᱳᱫᱤᱭᱟᱹ ᱥᱮᱸᱫᱽᱨᱟ ᱥᱮᱸᱫᱽᱨᱟᱭ ᱛᱟᱦᱮᱱᱟᱠᱚ ᱵᱚᱪᱷᱚᱨ ᱜᱮ ᱯᱩᱱᱱᱤᱢᱟ ᱨᱮ ᱵᱟᱹᱭᱥᱟᱹᱠᱷ ᱵᱚᱸᱜᱟ ᱯᱩᱱᱱᱤᱢᱟ ᱨᱮ ᱟᱹᱰᱤ ᱟᱹᱰᱤ ᱥᱟᱺᱜᱤᱧ ᱥᱟᱺᱜᱤᱧ ᱫᱤᱥᱚᱢ ᱨᱮᱱ ᱦᱚᱲ ᱠᱩ ᱦᱤᱡᱩᱜᱼᱟ ᱥᱮᱸᱫᱽᱨᱟ ᱞᱟᱹᱜᱤᱫ ᱛᱮ ᱟᱫᱚ ᱦᱚᱸᱜᱼᱚᱭ ᱯᱤᱲᱦᱤ ᱪᱮᱛᱟᱱ ᱯᱤᱲᱦᱤ ᱥᱮᱸᱫᱽᱨᱟ ᱦᱩᱭᱩᱜ ᱠᱟᱱᱟ ᱟᱨ ᱦᱩᱭᱩᱜ ᱜᱮᱭᱟ ᱟᱨ ᱛᱟᱦᱮᱱ ᱜᱮᱭᱟ ᱟᱨ ᱛᱟᱦᱮᱱ ᱢᱟᱜᱮ ᱤᱧᱫᱚ ᱱᱚᱣᱟᱜᱤᱧ ᱢᱮᱱᱟ ᱥᱟᱱᱛᱟᱲᱟᱜ ᱡᱟᱦᱟᱸ ᱥᱮᱫᱟᱭ ᱠᱷᱚᱱᱟᱜ ᱢᱮᱱᱟᱜᱼᱟ ᱚᱱᱟ ᱫᱚ ᱫᱚᱦᱚ ᱜᱮ ᱫᱚᱨᱠᱟᱨ ᱟᱨ ᱛᱟᱦᱮᱸ ᱜᱮ ᱫᱚᱨᱠᱟᱨ ᱤᱧ ᱫᱚ ᱟᱹᱰᱤ ᱢᱟᱱᱮ ᱠᱩᱥᱤᱭᱟᱜ ᱜᱮᱭᱟ ᱱᱚᱣᱟ ᱫᱚ ᱥᱟᱶᱛᱟᱞᱤ ᱯᱟᱥᱴᱟ ᱠᱷᱚᱱᱟᱜ ᱟᱨ ᱯᱩᱨᱩᱞᱤᱭᱟᱹ ᱡᱮᱞᱟ ᱨᱮᱫᱚ ᱱᱚᱣᱟ ᱫᱚ ᱡᱚᱛᱚ ᱡᱮᱞᱟ ᱠᱷᱚᱱᱟᱜ ᱵᱷᱮᱜᱟᱨ ᱜᱮᱭᱟ ᱟᱨ ᱟᱹᱰᱤ ᱟᱹᱰᱤ ᱟᱭᱢᱟ ᱫᱤᱥᱚᱢ ᱨᱮᱱ ᱥᱮᱸᱫᱽᱨᱟ ᱥᱤᱠᱟᱹᱨᱤᱭᱟᱹ ᱠᱚ ᱦᱤᱡᱩᱜ ᱛᱟᱦᱮᱱᱟ ᱥᱮᱫᱟᱭ ᱯᱤᱲᱦᱤ ᱠᱷᱚᱱᱟᱜ ᱢᱟᱱᱮ ᱯᱤᱲᱦᱤ ᱪᱮᱛᱟᱱ ᱯᱤᱲᱦᱤ ᱟᱹᱰᱤ ᱫᱤᱱ ᱠᱷᱚᱱ ᱢᱟᱱᱮ ᱱᱚᱣᱟ ᱫᱚ ᱧᱩᱛᱩᱢᱟᱠᱟᱱ ᱵᱩᱨᱩ ᱟᱨ ᱧᱩᱛᱩᱢᱟᱠᱟᱱ ᱵᱟᱹᱭᱥᱟᱹᱠᱷ ᱵᱚᱸᱜᱟ ᱯᱩᱨᱱᱤᱢᱟ ᱥᱮᱸᱫᱽᱨᱟ ᱱᱚᱣᱟ ᱫᱚ ᱯᱤᱲᱦᱤ ᱪᱮᱛᱟᱱ ᱯᱤᱲᱦᱤ ᱢᱮᱱᱟᱜᱼᱟ ᱦᱟᱲᱟᱢ ᱦᱟᱯᱲᱟᱢ ᱠᱷᱚᱱᱟᱜ ᱟᱨ ᱛᱟᱦᱮᱱ ᱜᱮᱭᱟ ᱟᱨ ᱱᱚᱣᱟ ᱫᱚ ᱛᱟᱦᱮᱱ ᱜᱮᱭᱟ ᱟᱨ ᱫᱚᱦᱚᱭ ᱜᱮᱭᱟ ᱵᱚᱱ ᱫᱚᱦᱚᱭ ᱜᱮᱭᱟ ᱠᱚ ᱟᱵᱚ ᱨᱮᱱ ᱢᱟᱱᱮ ᱫᱟᱹᱭ ᱵᱚᱭᱦᱟ ᱵᱟᱵᱟ ᱛᱟᱠᱚ ᱥᱟᱱᱟᱢ ᱠᱚᱜᱮ